ᱟᱹᱛᱩ ᱫᱤᱥᱚᱢ ᱨᱮᱫᱚ ᱵᱤᱨᱫᱟᱹᱜᱟᱲ ᱟᱥᱲᱟ ᱱᱚᱣᱟ ᱫᱚ ᱱᱤᱦᱟᱹᱛᱜᱮ ᱡᱟᱹᱨᱩᱨᱤ ᱜᱮᱭᱟ ᱱᱚᱣᱟ ᱵᱟᱝᱠᱷᱟᱱ ᱫᱚ ᱜᱤᱫᱽᱨᱟᱹ ᱠᱚ ᱯᱟᱲᱦᱟᱜ ᱞᱮᱠᱟ ᱩᱢᱮᱨ ᱨᱮ ᱵᱟᱠᱚ ᱯᱟᱲᱦᱟᱜᱼᱟ ᱟᱨ ᱥᱮᱬᱟ ᱠᱟᱛᱮᱜ ᱡᱟᱦᱟᱸᱜᱮ ᱠᱟᱹᱢᱤ ᱠᱚᱦᱚᱸ ᱵᱟᱠᱚ ᱧᱟᱢ ᱫᱟᱲᱮᱭᱟᱜᱼᱟ ᱯᱟᱲᱦᱟᱜ ᱟᱠᱚ ᱮᱠᱡᱟᱢ ᱠᱚᱠᱚ ᱚᱞᱟ ᱚᱱᱠᱟᱜᱮ ᱪᱮᱛᱟᱱ ᱠᱚ ᱨᱟᱠᱟᱵ ᱤᱫᱤᱜᱼᱟ ᱟᱨ ᱢᱟᱨᱟᱝ ᱢᱟᱨᱟᱝ ᱟᱜ ᱠᱟᱹᱢᱤ ᱠᱚᱠᱚ ᱧᱟᱢ ᱫᱟᱲᱮᱭᱟᱜᱼᱟ ᱚᱠᱚᱭ ᱪᱚ ᱰᱚᱠᱴᱚᱨ ᱨᱮ ᱵᱮᱱᱟᱣ ᱫᱟᱲᱮᱭᱟᱜᱼᱟ ᱚᱠᱚᱭ ᱪᱚ ᱯᱩᱞᱤᱥ ᱨᱮ ᱪᱟᱞᱟᱣ ᱫᱟᱲᱮᱭᱟᱜᱼᱟ ᱚᱠᱚᱭ ᱪᱚ ᱨᱮᱹᱞ ᱨᱮ ᱠᱟᱹᱢᱤ ᱫᱟᱲᱮᱭᱟᱜᱼᱟ ᱚᱱᱠᱟᱜᱮ ᱟᱹᱰᱤ ᱯᱨᱚᱠᱟᱨᱟᱜ ᱠᱟᱹᱢᱤ ᱧᱟᱢ ᱫᱟᱲᱮᱭᱟᱜᱼᱟ ᱟᱜᱮ ᱨᱮ ᱯᱟᱲᱦᱟᱜ ᱟᱭ ᱠᱷᱟᱡ ᱫᱚ ᱚᱱᱟ ᱠᱟᱹᱢᱤ ᱠᱚ ᱧᱟᱢᱟᱭ ᱚᱱᱟ ᱞᱟᱹᱜᱤᱫᱼᱛᱮ ᱡᱚᱛᱚ ᱟᱛᱳ ᱫᱤᱥᱚᱢ ᱨᱮ ᱟᱥᱲᱟ ᱫᱚ ᱵᱚᱦᱩᱛ ᱡᱟᱹᱨᱩᱨᱤ ᱜᱮᱭᱟ ᱟᱨ ᱚᱸᱰᱮ ᱜᱤᱫᱽᱨᱟᱹ ᱠᱚ ᱟᱹᱰᱤ ᱢᱚᱡᱽ ᱜᱮᱠᱚ ᱵᱩᱡᱷᱟᱹᱣᱟ ᱚᱱᱟ ᱪᱤᱠᱟᱹ ᱟᱥᱲᱟ ᱨᱮ ᱯᱟᱲᱦᱟᱣ ᱫᱚ ᱪᱟᱞᱟᱜ ᱡᱟᱹᱨᱩᱨᱤ ᱜᱮᱭᱟ